ᱵᱟᱜᱟᱱ ᱵᱮᱜᱽ ᱞᱟᱹᱜᱤᱫ ᱛᱮ ᱢᱤᱫᱴᱮᱱ ᱡᱟᱦᱟᱸ ᱫᱟᱨᱮᱢ ᱨᱚᱦᱚᱭᱟ ᱚᱱᱟ ᱪᱟᱨᱟ ᱞᱟᱜᱟᱜᱼᱟ ᱪᱟᱨᱟ ᱮᱨ ᱠᱟᱛᱮ ᱠᱩᱰᱤ ᱛᱮ ᱚᱱᱟ ᱡᱩᱢᱤᱫ ᱨᱮ ᱞᱟ ᱠᱟᱛᱮ ᱚᱱᱟᱢ ᱨᱚᱦᱚᱭ ᱞᱮᱠᱷᱟᱱ ᱜᱮ ᱠᱟᱹᱴᱤᱡ ᱠᱷᱚᱱ ᱫᱟᱜ ᱮᱢ ᱫᱩᱞᱟᱜᱼᱟ ᱦᱟᱨᱟ ᱧᱚᱜᱚᱜᱼᱟ ᱚᱱᱟ ᱠᱚ ᱟᱭᱢᱟ ᱡᱟᱦᱟᱱ ᱛᱤᱡᱩ ᱠᱚ ᱵᱟᱠᱚ ᱞᱟᱜᱟᱜ ᱛᱤᱡᱩ ᱠᱚ ᱵᱟᱝ ᱞᱟᱜᱟᱜ ᱠᱷᱟᱹᱛᱤᱨ ᱛᱮ ᱵᱤᱥ ᱠᱚᱢ ᱯᱚᱪᱚᱨᱟᱜᱼᱟ ᱡᱟᱛᱮ ᱟᱹᱰᱤ ᱵᱷᱟᱜᱮ ᱱᱟᱯᱟᱭ ᱛᱮ ᱰᱟᱜᱼᱰᱟᱜ ᱫᱟᱨᱮᱜ ᱢᱟ ᱡᱮᱱᱚ ᱟᱨ ᱡᱚ ᱦᱚᱸ ᱡᱚᱜ ᱢᱟ ᱡᱮᱱᱚ ᱚᱱᱟ ᱠᱟᱹᱛᱤᱨ ᱛᱮᱦᱚᱸ ᱫᱟᱜ ᱫᱤᱱᱟᱹᱢ ᱦᱤᱞᱳᱜ ᱮᱢ ᱦᱩᱭᱩᱜ ᱛᱟᱢᱟ ᱯᱩᱣᱟᱭ ᱦᱩᱭᱩᱜ ᱛᱟᱢᱟ ᱚᱱᱟ ᱠᱷᱟᱹᱛᱤᱨ ᱛᱮ ᱚᱱᱟ ᱵᱟᱜᱟᱱ ᱨᱮ ᱡᱟᱦᱟᱸ ᱪᱟᱨᱟᱢ ᱨᱚᱦᱚᱭᱫᱟ ᱟᱹᱰᱤ ᱢᱟᱨᱟᱝ ᱞᱟᱹᱴᱩᱜᱼᱟ ᱞᱟᱹᱴᱩ ᱠᱟᱛᱮ ᱡᱚᱜᱼᱟ